ᱟᱞᱮ ᱴᱚᱞᱟ ᱨᱮᱫᱚ ᱢᱮᱱᱟᱜ ᱠᱚᱣᱟ ᱢᱩᱥᱞᱟᱹ ᱛᱟᱨᱯᱚᱨᱮ ᱢᱩᱱᱰᱟ ᱛᱟᱨᱯᱚᱨᱮ ᱳᱨᱟᱸᱣ ᱛᱟᱨᱯᱚᱨᱮ ᱨᱟᱭ ᱛᱟᱨᱯᱚᱨᱮ ᱠᱚ ᱦᱩᱭᱩᱜ ᱠᱟᱱᱟ ᱡᱚᱞᱦᱟ ᱩᱱᱠᱩ ᱠᱚ ᱵᱚᱥᱚᱵᱟᱥᱚᱜ ᱠᱟᱱᱟ ᱟᱞᱮ ᱴᱚᱞᱟ ᱨᱮᱫᱚ ᱠᱚ ᱤᱭᱟᱹᱜ ᱠᱟᱱᱟ ᱢᱮᱱᱟᱜ ᱠᱚᱣᱟ ᱱᱤᱭᱟᱹ ᱟᱰᱮ ᱯᱟᱥᱮ ᱨᱮ ᱡᱮᱢᱚᱱ ᱵᱷᱟᱹᱴᱭᱟᱹ ᱢᱮᱱᱟᱜ ᱠᱚᱣᱟ ᱛᱟᱨᱯᱚᱨᱮ ᱟᱞᱮ ᱦᱚᱲ ᱢᱮᱱᱟᱜ ᱞᱮᱭᱟ ᱛᱟᱨᱯᱚᱨᱮ ᱩᱱᱠᱩ ᱢᱮᱱᱟᱜ ᱠᱚᱣᱟ ᱩᱱᱠᱩ ᱩᱱᱠᱩ ᱵᱚᱨᱢᱚᱱ ᱛᱟᱨᱯᱚᱨᱮ ᱤᱭᱟᱹ ᱵᱟᱝᱜᱟᱞᱤ ᱛᱟᱨᱯᱚᱨᱮ ᱵᱨᱟᱢᱚᱱ ᱩᱱᱠᱩ ᱠᱚ ᱦᱩᱭᱩᱜ ᱠᱟᱱᱟ ᱟᱞᱮ ᱤᱭᱟᱹ ᱨᱮᱫᱚ ᱵᱷᱟᱹᱜᱤ ᱜᱮ ᱢᱮᱱᱟᱜ ᱠᱚᱣᱟ ᱛᱟᱨᱯᱚᱨ ᱢᱮᱱᱟᱜ ᱠᱚᱣᱟ ᱵᱷᱩᱭᱟᱹ ᱩᱱᱠᱩ ᱠᱚ